ᱚᱻ ᱛᱚ ᱠᱟᱨᱟᱢ ᱨᱮᱱ ᱡᱤᱱᱤᱥᱴᱟ ᱠᱟᱨᱟᱢ ᱫᱚ ᱠᱟᱨᱟᱢ ᱫᱚ ᱮᱛᱚᱦᱚᱵ ᱫᱚ ᱛᱚ ᱵᱟᱨᱭᱟ ᱠᱚᱲᱟ ᱜᱤᱫᱽᱨᱟᱹ ᱩᱱᱠᱤᱱ ᱠᱟᱹᱨᱢᱩ ᱟᱨ ᱫᱷᱟᱨᱢᱩ ᱩᱱᱠᱤᱱ ᱫᱚᱠᱤᱱ ᱩᱱᱠᱤᱱ ᱜᱟᱹᱭ ᱜᱩᱯᱤ ᱠᱤᱱ ᱪᱟᱞᱟᱣ ᱞᱮᱱᱟ ᱜᱟᱹᱭ ᱜᱩᱯᱤ ᱠᱤᱱ ᱪᱟᱞᱟᱣ ᱞᱮᱱᱟ ᱩᱱᱤ ᱫᱷᱟᱨᱢᱩ ᱫᱚ ᱚᱱᱠᱟ ᱜᱮ ᱠᱟᱨᱟᱢ ᱵᱩᱡᱟᱹᱨᱮᱭ ᱛᱤᱸᱜᱩ ᱟᱠᱟᱱᱟ ᱮᱱᱮᱡ ᱥᱮᱨᱮᱧ ᱵᱟᱲᱟᱭᱮᱫᱟᱭ ᱥᱮᱨᱮᱧ ᱥᱮᱨᱮᱧ ᱥᱮᱨᱮᱧ ᱥᱮᱨᱮᱧ ᱛᱮ ᱡᱟᱦᱳᱭ ᱥᱮᱨᱮᱧᱮᱫ ᱠᱷᱟᱱ ᱢᱟ ᱠᱟᱨᱟᱢ ᱵᱚᱸᱜᱟ ᱫᱚ ᱚᱸᱰᱮ ᱜᱮᱭ ᱧᱟᱢ ᱠᱮᱫᱮᱭᱟᱭ ᱚᱸᱰᱮ ᱜᱮᱭ ᱧᱟᱢ ᱠᱮᱫᱮ ᱠᱷᱟᱱ ᱫᱚ ᱟᱫᱚ ᱩᱱᱤ ᱫᱷᱟᱨᱢᱩ ᱪᱮᱫ ᱮ ᱢᱮᱱᱮᱜᱼᱟ ᱵᱟᱝ ᱟᱪᱪᱷᱟ ᱱᱩᱭ ᱫᱚ ᱵᱚᱸᱜᱟ ᱠᱟᱱ ᱜᱮᱭᱟᱭ ᱯᱟᱞᱮᱱᱚᱜ ᱱᱩᱭ ᱫᱚ ᱚᱲᱟᱜ ᱛᱤᱧ ᱤᱫᱤᱭᱮᱭᱟ ᱚᱲᱟᱜ ᱛᱮ ᱟᱹᱜᱩ ᱠᱮᱫᱮ ᱛᱮᱭ ᱠᱟᱨᱟᱢ ᱠᱟᱨᱟᱢ ᱵᱩᱴᱟᱹ ᱠᱷᱚᱱ ᱧᱟᱢ ᱠᱟᱛᱮ ᱚᱲᱟᱜ ᱛᱮᱭ ᱟᱹᱜᱩ ᱠᱮᱫᱮᱭᱟᱭ ᱟᱫᱚ ᱚᱱᱠᱟᱛᱮ ᱟᱹᱰᱤ ᱠᱚ ᱠᱤᱥᱟᱹᱲ ᱮᱱᱟ ᱟᱹᱰᱤ ᱠᱚ ᱠᱤᱥᱟᱹᱲ ᱮᱱᱟ ᱠᱤᱥᱟᱹᱬ ᱨᱮᱱᱟᱜ ᱫᱩᱠ ᱫᱩᱠ ᱦᱟᱨᱠᱮᱛ ᱦᱚᱸ ᱪᱟᱵᱟᱭᱮᱱ ᱛᱟᱠᱚᱣᱟ ᱨᱮᱸᱜᱮᱡ ᱪᱮᱛᱟᱱ ᱦᱚᱸ ᱪᱟᱵᱟᱭᱮᱱᱟ ᱛᱚ ᱫᱷᱚᱱ ᱫᱩᱨᱤᱵᱽ ᱦᱚᱸ ᱯᱮᱨᱮᱡ ᱮᱱᱟ ᱯᱮᱨᱮᱡ ᱮᱱᱟ ᱟᱫᱚ ᱠᱤᱪᱷᱩ ᱫᱤᱱ ᱯᱚᱨᱮ ᱚᱱᱠᱟ ᱜᱮ ᱮᱸᱴᱠᱮᱴᱚᱬᱮ ᱛᱟᱠᱤᱱ ᱪᱮᱫ ᱪᱚ ᱚᱰᱚᱠ ᱮᱱᱟ ᱠᱟᱨᱟᱢ ᱵᱚᱸᱜᱟ ᱦᱚᱸᱠᱤᱱ ᱦᱤᱲᱤᱧ ᱠᱮᱫᱮᱭᱟ ᱦᱤᱲᱤᱧ ᱠᱮᱫᱮ ᱠᱷᱟᱱ ᱟᱹᱰᱤ ᱫᱩᱠ ᱦᱟᱨᱠᱮᱛ ᱠᱤᱱ ᱧᱟᱢ ᱠᱮᱜᱼᱟ ᱟᱹᱰᱤ ᱫᱩᱠ ᱦᱟᱨᱠᱮᱛ ᱦᱚᱸᱠᱤᱱ ᱧᱟᱢ ᱠᱮᱫ ᱛᱮ ᱨᱮᱸᱜᱮᱡ ᱦᱚᱸᱠᱚ ᱨᱮᱸᱜᱮᱡ ᱮᱱᱟ ᱛᱚ ᱟᱹᱠᱤᱱ ᱟᱨ ᱟᱹᱠᱤᱱ ᱚᱱᱠᱟ ᱠᱤᱱ ᱯᱟᱞᱮᱱᱚᱜ ᱠᱤᱱ ᱠᱩᱠᱢᱩ ᱧᱟᱢ ᱵᱟᱲᱟ ᱠᱮᱫ ᱛᱮ ᱠᱩᱠᱢᱩ ᱧᱟᱢ ᱵᱟᱲᱟ ᱠᱮᱫ ᱠᱷᱟᱱ ᱠᱤᱱ ᱟᱨᱠᱤᱱ ᱟᱨᱠᱤᱱ ᱥᱮᱵᱟ ᱠᱮᱫᱮ ᱜᱮᱭᱟ ᱥᱮᱵᱟ ᱠᱮᱫᱮ ᱠᱟᱛᱮᱫ ᱚᱱᱠᱟᱛᱮ ᱫᱩᱠ ᱦᱟᱨᱠᱮᱛ ᱦᱚᱸ ᱪᱟᱵᱟ ᱮᱱ ᱛᱟᱹᱠᱤᱱᱟ ᱟᱨ ᱫᱷᱚᱱ ᱫᱩᱨᱤᱵ ᱦᱚᱸ ᱯᱮᱨᱮᱡ ᱮᱱ ᱛᱟᱹᱠᱤᱱᱟ ᱟᱫᱚ ᱢᱤᱢᱤᱫᱴᱟᱝ ᱦᱚᱲ ᱫᱚ ᱚᱱᱟᱛᱮ ᱠᱟᱨᱟᱢ ᱵᱚᱸᱜᱟ ᱫᱚᱠᱚ ᱥᱮᱵᱟ ᱫᱷᱟᱨᱟᱭᱮᱫ ᱠᱚᱜᱮᱭᱟ ᱚᱱᱟ ᱦᱩᱲᱩ ᱪᱟᱣᱞᱮ ᱞᱟᱹᱜᱤᱫ ᱛᱮᱜᱮ ᱦᱩᱲᱩ ᱪᱟᱞᱟᱣ ᱞᱟᱹᱜᱤᱫ ᱛᱮᱜᱮ ᱱᱤᱛᱳᱜ ᱢᱟ ᱛᱟᱠᱚ ᱱᱤᱛᱳᱜ ᱢᱟ ᱚᱱᱮ ᱚᱱᱠᱟ ᱠᱚ ᱩᱱᱠᱤᱱ ᱜᱩᱯᱤ ᱜᱤᱫᱽᱨᱟᱹ ᱠᱤ ᱧᱮᱞ ᱠᱚ ᱚᱱᱟᱛᱮ ᱚᱱᱟᱛᱮ ᱡᱟᱦᱟᱸ ᱜᱮ ᱠᱟᱨᱟᱢ ᱠᱚ ᱵᱤᱫᱟ ᱱᱚᱜᱼᱚᱭ ᱵᱷᱟᱫᱚᱨ ᱵᱚᱸᱜᱟ ᱨᱮ ᱱᱟᱦᱟᱸᱜ ᱮᱸᱫᱮ ᱠᱟᱨᱟᱢ ᱰᱟᱹᱝᱜᱭᱣᱟᱹ ᱠᱚᱲᱟ ᱜᱤᱫᱽᱨᱟᱹ ᱜᱮᱠᱚ ᱵᱤᱫ ᱦᱚᱪᱚ ᱠᱚᱣᱟ ᱟᱨ ᱮᱱᱮᱡ ᱮᱱᱮᱡ ᱛᱮ ᱨᱤᱧᱡᱷᱟᱹ ᱮᱱᱮᱡ ᱮᱱᱮᱡ ᱛᱮ ᱟᱸᱜᱟ ᱠᱮᱜᱼᱟ ᱠᱚ ᱧᱤᱫᱟᱹ ᱫᱚᱥᱟᱨ ᱦᱤᱞᱳᱜ ᱪᱟᱸᱫᱚ ᱨᱟᱠᱟᱵ ᱥᱟᱶ ᱛᱮᱠᱚ ᱟᱛᱩᱭᱟ ᱫᱚᱥᱟᱨ ᱦᱤᱞᱳᱜ ᱪᱟᱸᱫᱚ ᱨᱟᱠᱟᱵ ᱥᱟᱶ ᱛᱮᱠᱚ ᱟᱛᱩᱭᱟ ᱟᱛᱩᱭᱟᱠᱚ ᱩᱱᱠᱤᱱ ᱜᱤᱫᱽᱨᱟᱹ ᱜᱮᱠᱚ ᱤᱫᱤ ᱦᱚᱪᱚ ᱠᱤᱱᱟ ᱛᱚ ᱩᱱᱠᱤᱱ ᱜᱤᱫᱽᱨᱟᱹ ᱠᱚ ᱤᱫᱤ ᱦᱚᱪᱚ ᱠᱤᱱᱟ ᱠᱟᱨᱟᱢ ᱰᱟᱹᱝᱜᱩᱣᱟᱹ ᱠᱩᱲᱤ ᱜᱤᱫᱽᱨᱟᱹ ᱫᱚ ᱚᱱᱟ ᱠᱟᱨᱟᱢ ᱡᱟᱦᱟᱸ ᱞᱮᱠᱟ ᱠᱚ ᱩᱱᱠᱤᱱ ᱠᱚᱲᱟ ᱜᱤᱫᱽᱨᱟᱹ ᱠᱤᱱ ᱤᱫᱤᱭᱟ ᱚᱱᱟ ᱠᱚ ᱨᱮᱯᱮᱡ ᱟᱠᱚ ᱨᱮᱯᱮᱡ ᱟᱠᱚ ᱟᱫᱚ ᱚᱱᱟ ᱦᱚᱸ ᱩᱱᱟᱹᱜ ᱫᱟᱹᱭᱠᱟᱹ ᱢᱟ ᱵᱟᱹᱞᱤᱧ ᱵᱷᱤᱰᱟᱹᱣ ᱫᱟᱲᱮᱭᱟᱜ ᱠᱟᱱᱟ ᱯᱟᱞᱮ ᱟᱫᱚ ᱟᱠᱚ ᱢᱮᱱᱟ ᱠᱟᱨᱟᱢ ᱰᱟᱹᱨ ᱠᱚ ᱯᱟᱛᱟᱜᱼᱟ ᱠᱟᱨᱟᱢ ᱰᱟᱹᱨᱠᱚ ᱯᱟᱛᱟᱜᱼᱟ ᱚᱱᱟ ᱟᱫᱚ ᱡᱚᱛᱚ